ᱤᱧ ᱢᱚᱱᱤᱠᱟ ᱴᱩᱰᱩᱧ ᱢᱮᱱᱫᱟ ᱟᱢ ᱚᱠᱟᱨᱮ ᱦᱮᱱᱟᱢᱼᱟ ᱚᱻ ᱚᱸᱰᱮ ᱦᱮᱱᱟᱢᱟ ᱤᱧ ᱡᱚᱢᱟᱜ ᱫᱚᱨᱠᱟᱨᱟᱹᱧ ᱠᱟᱱᱫᱚ ᱤᱧ ᱱᱚᱰᱮ ᱥᱤᱞᱤᱜᱩᱲᱤ ᱞᱚᱡᱽ ᱨᱮ ᱦᱤᱱᱟᱹᱧᱟ ᱚᱱᱟ ᱞᱚᱡᱽ ᱨᱮ ᱟᱢ ᱱᱚᱰᱮ ᱟᱹᱰᱤ ᱩᱥᱟᱹᱨᱟ ᱤᱧ ᱞᱟᱹᱜᱤᱫ ᱡᱚᱢᱟᱜ ᱮᱢ ᱟᱹᱜᱩᱭᱟ ᱟᱨ ᱤᱧ ᱞᱟᱹᱜᱤᱫ ᱡᱚᱢᱟᱜ ᱮᱢ ᱟᱹᱜᱩᱭᱟ ᱫᱟᱠᱟ ᱡᱤᱞ ᱩᱛᱩ ᱯᱟᱸᱯᱚᱲ ᱥᱚᱥ ᱥᱯᱨᱟᱭᱤᱴ ᱟᱨ ᱫᱳᱭ ᱚᱱᱟᱠᱚᱢ ᱟᱹᱜᱩ ᱤᱧᱟᱹ ᱟᱨ ᱛᱤᱱᱟᱹᱜ ᱯᱚᱭᱥᱟ ᱞᱟᱜᱟᱜᱼᱟ ᱚᱱᱟ ᱟᱢᱟᱜ ᱮᱠᱟᱣᱩᱱᱴ ᱨᱮᱧ ᱠᱩᱞ ᱜᱚᱫ ᱠᱟᱜᱼᱟ ᱤᱧᱟᱹᱜ ᱦᱟᱛ ᱨᱮ ᱯᱚᱭᱥᱟ ᱵᱟᱹᱱᱩᱜᱼᱟ ᱴᱷᱤᱠ ᱜᱮᱭᱟ ᱴᱷᱤᱠ ᱜᱮᱭᱟ ᱟᱪᱪᱷᱟ